ᱟᱞᱮᱭᱟᱜ ᱯᱚᱱᱚᱛ ᱨᱮ ᱟᱹᱰᱤ ᱵᱷᱮᱜᱟᱨ ᱵᱷᱮᱜᱟᱨ ᱡᱤᱱᱤᱥ ᱢᱮᱱᱟᱜᱼᱟ ᱚᱠᱚᱭ ᱫᱚ ᱡᱚᱱᱚᱜ ᱯᱟᱹᱴᱭᱟᱹ ᱟ ᱠᱷᱨᱤᱧ ᱠᱟᱛᱮᱫ ᱚᱠᱚᱭ ᱫᱚ ᱦᱟᱴᱟᱜ ᱰᱟᱹᱞᱤᱡ ᱡᱩᱛ ᱠᱟᱛᱮᱫ ᱴᱩᱠᱩᱡ ᱠᱚ ᱵᱮᱱᱟᱣ ᱠᱟᱛᱮᱫ ᱠᱤᱨᱤᱧ ᱟᱠᱷᱨᱤᱧ ᱠᱟᱛᱮᱫ ᱜᱷᱟᱸᱨᱚᱧᱡᱽ ᱠᱚ ᱪᱟᱞᱟᱣᱟ ᱟᱨ ᱟᱞᱮ ᱫᱚ ᱥᱟᱱᱛᱟᱲ ᱫᱚ ᱮᱱᱮᱡ ᱥᱮᱨᱮᱧ ᱠᱟᱛᱮᱫ ᱤᱱᱠᱟᱹ ᱠᱟᱛᱮᱫ ᱜᱮ ᱜᱷᱟᱸᱨᱚᱧᱡᱽ ᱫᱚᱞᱮ ᱪᱟᱞᱟᱣᱟ